ᱟᱢ ᱪᱮᱫ ᱠᱚ ᱜᱟᱛᱮᱜ ᱮᱢ ᱵᱟᱰᱟᱭᱟ ᱟᱨ ᱚᱠᱟᱴᱟᱜ ᱜᱟᱛᱮᱜ ᱟᱹᱰᱤ ᱟᱸᱴᱮᱢ ᱠᱩᱥᱤᱭᱟᱜᱼᱟ ᱤᱧ ᱤᱧ ᱫᱚ ᱱᱤᱭᱟᱹ ᱢᱩᱦᱩᱨᱛᱮ ᱯᱷᱩᱴᱵᱚᱞ ᱠᱨᱤᱠᱮᱴ ᱵᱷᱚᱞᱤᱵᱚᱞ ᱛᱟᱨᱯᱚᱨ ᱡᱟᱦᱟᱸ ᱠᱚ ᱠᱟᱹᱴᱤᱡ ᱠᱷᱚᱱᱟᱜ ᱞᱮ ᱜᱟᱛᱮ ᱦᱮᱣᱟᱣᱟᱠᱟᱱᱟ ᱰᱮᱢ ᱜᱩᱞᱤ ᱢᱟᱨᱵᱮᱞ ᱜᱩᱴᱷᱤ ᱚᱱᱮ ᱚᱱᱟ ᱠᱚ ᱜᱟᱛᱮᱜ ᱤᱧ ᱵᱟᱲᱟᱭᱟ ᱟᱨ ᱤᱧ ᱫᱚ ᱯᱷᱩᱴᱵᱚᱞ ᱜᱟᱛᱮᱜ ᱤᱧ ᱠᱩᱥᱤᱭᱟᱜᱼᱟ